ᱟᱹᱞᱤᱧ ᱫᱚ ᱢᱤᱫ ᱪᱤᱛᱨᱚᱠᱟᱹᱨᱤ ᱠᱟᱱᱟᱞᱤᱧ ᱡᱟᱦᱟᱸ ᱪᱮ ᱱᱚᱝᱠᱟ ᱟᱵᱚᱣᱟᱜ ᱠᱷᱚᱵᱚᱨ ᱠᱟᱜᱚᱡᱽ ᱠᱚ ᱢᱮᱜᱟᱡᱤᱱ ᱥᱮ ᱥᱠᱩᱞ ᱠᱚᱞᱮᱡᱽ ᱢᱮᱜᱟᱡᱤᱱ ᱮᱢᱟᱱ ᱠᱚᱨᱮ ᱟᱹᱰᱤ ᱟᱭᱢᱟ ᱟᱭᱢᱟ ᱪᱤᱛᱟᱹᱨ ᱵᱮᱱᱟᱣ ᱠᱟᱛᱮᱫ ᱟᱹᱞᱤᱧ ᱫᱚᱞᱤᱧ ᱥᱚᱫᱚᱨᱮᱫ ᱠᱟᱱᱟ ᱟᱹᱞᱤᱧᱟᱜ ᱛᱤ ᱛᱮᱭᱟᱜ ᱵᱮᱱᱟᱣ ᱪᱤᱛᱟᱹᱨ ᱡᱟᱦᱟᱸ ᱪᱮ ᱢᱤᱢᱤᱫᱴᱟᱝ ᱡᱟᱭᱜᱟ ᱠᱚᱨᱮᱜ ᱪᱟᱸᱫᱳᱭ ᱦᱟᱹᱥᱩᱨᱚᱜ ᱠᱟᱱ ᱵᱩᱨᱩ ᱴᱚᱴᱷᱟᱨᱮ ᱚᱱᱠᱟᱱ ᱪᱤᱛᱟᱹᱨ ᱦᱚᱸ ᱢᱤᱢᱤᱫᱴᱟᱝ ᱴᱚᱴᱷᱟ ᱠᱚᱨᱮᱜ ᱞᱟᱹᱣᱠᱟᱹ ᱨᱮ ᱢᱤᱫ ᱦᱚᱲ ᱫᱮᱡ ᱠᱟᱛᱮᱫ ᱫᱚᱨᱭᱟᱭ ᱯᱟᱨᱚᱢᱚᱜ ᱠᱟᱱ ᱚᱱᱠᱟᱱᱟᱜ ᱪᱤᱛᱟᱹᱨ ᱠᱚ ᱵᱮᱱᱟᱣ ᱠᱟᱛᱮᱫ ᱟᱹᱞᱤᱧ ᱫᱚ ᱟᱹᱰᱤ ᱜᱟᱱ ᱞᱤᱧ ᱥᱚᱫᱚᱨ ᱠᱟᱫᱟ ᱚᱱᱮ ᱚᱱᱠᱟ ᱤᱫᱤ ᱠᱟᱛᱮᱫ ᱫᱮᱥ ᱨᱮ ᱫᱤᱥᱚᱢ ᱨᱮ ᱟᱹᱞᱤᱧ ᱫᱚ ᱱᱚᱝᱠᱟ ᱟᱹᱰᱤ ᱟᱭᱢᱟ ᱪᱤᱛᱨᱚ ᱠᱟᱹᱨᱤᱜᱚᱨ ᱢᱮᱱ ᱛᱮᱠᱚ ᱢᱟᱱᱟᱣ ᱟᱠᱟᱫ ᱞᱤᱧᱟ ᱟᱨ ᱟᱹᱰᱤ ᱟᱭᱢᱟ ᱪᱤᱛᱨᱚ ᱠᱟᱹᱨᱤᱜᱚᱨ ᱞᱮᱠᱷᱟ ᱞᱮᱠᱷᱟ ᱛᱮᱠᱚ ᱞᱮᱠᱷᱟ ᱟᱠᱟᱫ ᱞᱤᱧ ᱤᱫᱤ ᱠᱟᱛᱮᱫ ᱚᱠᱛᱚ ᱱᱟᱹᱯᱤᱛ ᱨᱮ ᱟᱹᱞᱤᱧ ᱚᱱᱟ ᱠᱚᱨᱮᱜ ᱥᱮᱴᱮᱨ ᱠᱟᱛᱮᱫ ᱪᱤᱛᱨᱚ ᱠᱚ ᱵᱮᱱᱟᱣ ᱦᱚᱪᱚ ᱞᱤᱧᱟ ᱡᱟᱦᱟᱸ ᱯᱳᱲᱳ ᱨᱮ ᱟᱠᱚᱣᱟᱜ ᱢᱚᱱᱮ ᱡᱤᱣᱤ ᱨᱮ ᱠᱩᱥᱤ ᱨᱟᱹᱥᱠᱟᱹ ᱥᱟᱨᱮᱲᱚᱜ ᱞᱟᱹᱜᱤᱫ ᱞᱮᱠᱟ ᱛᱮᱭᱟᱜ ᱫᱤᱥ ᱦᱩᱫᱤᱥ ᱞᱤᱧ ᱩᱫᱩᱜ ᱫᱟᱲᱮᱭᱟᱠᱚ ᱠᱟᱱ ᱤᱫᱤ ᱠᱟᱛᱮᱫ ᱟᱹᱞᱤᱧ ᱪᱮᱛᱟᱱ ᱨᱮ ᱥᱟᱹᱨᱤ ᱯᱟᱹᱛᱭᱟᱹᱣ ᱟᱨ ᱵᱤᱥᱥᱚᱣᱟᱥ ᱠᱚ ᱫᱚᱦᱚ ᱟᱠᱟᱫ ᱤᱫᱤ ᱠᱟᱛᱮᱫ ᱟᱹᱞᱤᱧ ᱚᱠᱛᱚ ᱱᱟᱹᱯᱤᱛ ᱨᱮ ᱟᱹᱰᱤ ᱛᱮᱫ ᱠᱚ ᱦᱚᱦᱚ ᱟᱹᱞᱤᱧᱟ ᱟᱨ ᱱᱚᱜᱼᱚ ᱱᱟ ᱠᱚ ᱪᱤᱛᱟᱹᱨ ᱠᱚ ᱟᱹᱞᱤᱧ ᱫᱚ ᱱᱚᱣᱟ ᱠᱚ ᱪᱮᱛᱟᱱ ᱨᱮ ᱫᱚᱦᱚ ᱟᱠᱟᱫ ᱞᱤᱧ ᱫᱚᱦᱚ ᱠᱟᱫᱟ ᱟᱨ ᱱᱚᱝᱠᱟ ᱫᱚᱦᱚᱣᱟᱠᱟ ᱜᱮᱞᱤᱧ ᱛᱟᱦᱮᱱᱟ ᱚᱠᱛᱚ ᱱᱟᱹᱯᱤᱛ ᱨᱮ ᱚᱠᱛᱚ ᱨᱮᱱᱟᱜ ᱪᱤᱛᱟᱹᱨ ᱜᱮ ᱥᱚᱫᱚᱨᱟᱠᱟᱜ ᱜᱮᱞᱤᱧ ᱛᱟᱦᱮᱱ ᱠᱟᱱᱟ